ᱫᱷᱚᱨᱚᱢ ᱱᱤᱭᱮ ᱤᱫᱤ ᱠᱟᱛᱮᱫ ᱢᱤᱫᱴᱟᱱ ᱫᱚᱝ ᱥᱮᱨᱮᱧ ᱫᱚ ᱥᱮᱨᱮᱧᱮᱫᱼᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱜ ᱚᱞ ᱮᱢ ᱟᱫ ᱞᱮᱨᱮ ᱨᱚᱲ ᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢᱦᱚᱢ ᱟᱫᱚᱜ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱮᱫ ᱟᱢᱜᱮᱢ ᱧᱮᱞᱮᱫ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱞᱮᱫ ᱟᱢᱜᱮ ᱧᱮᱞ ᱢᱮ ᱱᱚᱰᱮ ᱫᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱢᱮᱱ ᱠᱟᱜ ᱟᱭ ᱡᱮ ᱚᱞ ᱦᱚᱸᱛᱟᱢ ᱢᱮᱱᱟᱜᱼᱟ ᱨᱚᱲ ᱦᱚᱸᱛᱟᱢ ᱢᱮᱱᱟᱜᱼᱟ ᱟᱨ ᱟᱢ ᱡᱩᱫᱤ ᱚᱱᱟᱛᱮ ᱵᱟᱢ ᱚᱞᱟ ᱮᱱᱠᱷᱟᱱ ᱫᱚ ᱟᱢ ᱦᱚᱢ ᱟᱫᱚᱜ ᱜᱮᱭᱟ ᱢᱤᱫ ᱫᱤᱱ ᱦᱤᱞᱳᱜ ᱟᱨ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱟᱢ ᱡᱩᱫᱤ ᱟᱢᱟᱜ ᱡᱟᱹᱛᱤ ᱫᱷᱚᱨᱚᱢ ᱛᱮ ᱵᱟᱢ ᱪᱟᱞᱟᱜᱼᱟ ᱮᱱᱠᱷᱟᱱ ᱫᱚ ᱟᱢᱟᱜ ᱡᱟᱹᱛᱤ ᱫᱷᱚᱨᱚᱢ ᱦᱚᱸ ᱟᱫᱚᱜ ᱜᱮᱭᱟ ᱟᱨᱦᱚᱸ ᱠᱤ ᱦᱮᱡ ᱠᱟᱛᱮᱫ ᱟᱢᱟᱜ ᱡᱟᱹᱛᱤ ᱫᱷᱚᱨᱚᱢ ᱵᱟᱧᱪᱟᱣ ᱚᱱᱟᱫᱚ ᱮᱠᱟᱞᱜᱮ ᱵᱟᱭ ᱦᱩᱭᱩᱜᱼᱟ ᱚᱱᱟ ᱪᱤᱠᱟ ᱢᱮᱱ ᱠᱟᱜᱼᱟ ᱜᱩᱨᱩ ᱵᱟᱵᱟ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢᱜᱮ ᱧᱮᱞ ᱦᱩᱭᱩᱜ ᱛᱟᱢᱟ ᱟᱢᱟᱜ ᱚᱲᱟᱜ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱦᱮᱡ ᱠᱟᱛᱮᱫ ᱟᱢᱟᱜ ᱚᱲᱟᱜ ᱨᱮᱱᱟᱝ ᱪᱮᱫ ᱦᱩᱭᱩᱜ ᱠᱟᱱᱟ ᱵᱟᱭ ᱦᱩᱭᱩᱜ ᱠᱟᱱᱟ ᱠᱟᱹᱢᱤ ᱦᱚᱴᱚ ᱟᱢᱟ ᱟᱢᱟᱜ ᱚᱲᱟᱜ ᱨᱮᱱᱟᱜ ᱠᱟᱹᱢᱤ ᱫᱚ ᱟᱢᱜᱮ ᱠᱟᱹᱢᱤ ᱢᱮ ᱟᱨ ᱟᱢᱟᱜ ᱡᱟᱹᱛᱤ ᱟᱨ ᱟᱢᱟᱜ ᱫᱷᱚᱨᱚᱢ ᱞᱟᱹᱜᱤᱫ ᱫᱚ ᱟᱢᱜᱮ ᱞᱟᱹᱲᱦᱟᱹᱭ ᱢᱮ